ᱟᱞᱮ ᱫᱚ ᱯᱩᱠᱷᱨᱤ ᱠᱚᱨᱮ ᱦᱟᱹᱠᱩ ᱠᱚᱞᱮ ᱟᱹᱥᱩᱞ ᱠᱚᱣᱟ ᱟᱨ ᱱᱤᱝᱠᱟᱛᱮ ᱢᱮᱨᱚᱢ ᱜᱟᱹᱭ ᱰᱟᱝᱨᱟ ᱱᱩᱠᱩ ᱠᱚᱞᱮ ᱟᱹᱥᱩᱞ ᱠᱚᱣᱟ ᱥᱤᱢ ᱥᱩᱠᱨᱤ ᱠᱚ ᱱᱩᱠᱩ ᱠᱚ ᱟᱹᱥᱩᱞ ᱠᱟᱛᱮᱫ ᱟᱞᱮᱞᱮ ᱧᱟᱢᱫᱟ ᱛᱚᱣᱟ ᱥᱮ ᱡᱤᱞ ᱠᱚᱦᱚᱸᱞᱮ ᱧᱟᱢᱫᱟ ᱢᱤᱫ ᱵᱟᱨ ᱟᱹᱠᱷᱨᱤᱧ ᱠᱟᱛᱮᱫ ᱢᱤᱫ ᱵᱟᱨ ᱯᱩᱭᱥᱟᱹᱞᱮ ᱠᱟᱹᱢᱟᱣᱫᱟ ᱚᱱᱟᱠᱚ ᱠᱟᱹᱢᱤ ᱨᱮᱞᱮ ᱞᱟᱜᱟᱣᱟ ᱟᱨ ᱱᱩᱠᱩ ᱠᱚᱫᱚ ᱢᱤᱫ ᱴᱷᱮᱡ ᱫᱚ ᱵᱟᱠᱚ ᱫᱚᱦᱚᱜᱼᱟ ᱚᱱᱟᱛᱮ ᱩᱱᱠᱩ ᱠᱚᱫᱚ ᱡᱩᱫᱟᱹ ᱡᱩᱫᱟᱹᱞᱮ ᱫᱚᱦᱚ ᱠᱚᱣᱟ ᱥᱤᱢ ᱠᱷᱩᱸᱫᱽᱲᱤ ᱡᱩᱫᱟᱹ ᱨᱮᱞᱮ ᱫᱚᱦᱚᱭᱟ ᱢᱮᱨᱚᱢ ᱠᱷᱩᱸᱫᱽᱲᱤ ᱡᱩᱫᱟᱹ ᱨᱮ ᱵᱷᱤᱰᱤ ᱠᱚ ᱞᱟᱹᱜᱤᱫ ᱫᱚ ᱡᱩᱫᱟᱹᱨᱮ ᱜᱟᱹᱭ ᱞᱟᱹᱜᱤᱫ ᱫᱚ ᱜᱳᱲᱟ ᱱᱚᱝᱠᱟ ᱡᱩᱫᱟᱹ ᱡᱩᱫᱟᱹ ᱫᱚᱦᱚᱭ ᱚᱲᱟᱜ ᱞᱮ ᱵᱮᱱᱟᱣᱟ ᱟᱠᱚᱣᱟ